ᱠᱷᱟᱴᱚ ᱠᱟᱹᱱᱦᱤ ᱠᱟᱹᱱᱦᱤ ᱠᱚᱵᱚᱱ ᱧᱮᱞᱟ ᱠᱟᱹᱱᱦᱤ ᱠᱚ ᱢᱟᱹᱫᱽᱨᱮ ᱦᱩᱰᱤᱧ ᱢᱟᱨᱟᱝ ᱠᱟᱹᱱᱦᱤ ᱢᱮᱱᱟᱜ ᱟᱠᱟᱫᱼᱟ ᱢᱮᱱᱠᱷᱟᱱ ᱟᱯᱟᱱ ᱟᱹᱯᱤᱱ ᱴᱷᱟᱶ ᱨᱮᱜᱮ ᱚᱱᱟ ᱫᱚ ᱡᱚᱛᱷᱟᱛᱟ ᱟᱨ ᱥᱚᱨᱮᱥᱟ ᱚᱱᱟᱞᱮᱠᱟᱛᱮ ᱠᱷᱟᱴᱚ ᱠᱟᱹᱱᱦᱤ ᱤᱫᱤ ᱠᱟᱛᱮ ᱫᱚ ᱱᱚᱣᱟ ᱜᱮ ᱢᱮᱱᱚᱜᱼᱟ ᱡᱮ ᱠᱷᱟᱴᱚ ᱠᱟᱹᱱᱦᱤ ᱤᱫᱤ ᱠᱟᱛᱮ ᱫᱚ ᱠᱟᱹᱴᱤᱡ ᱥᱚᱢᱚᱭ ᱚᱠᱛᱚ ᱨᱮ ᱠᱚᱢ ᱥᱚᱢᱚᱭ ᱚᱠᱛᱚ ᱨᱮ ᱢᱤᱫᱴᱟᱝ ᱱᱟᱯᱟᱭ ᱡᱤᱱᱤᱥ ᱮᱢ ᱵᱟᱰᱟᱭ ᱫᱟᱲᱮᱭᱟᱜᱼᱟ ᱟᱨ ᱨᱟᱹᱥᱠᱟᱹ ᱦᱚᱸᱭ ᱟᱹᱜᱩᱭᱟ ᱚᱱᱟ ᱥᱟᱶᱛᱮ ᱜᱮᱭᱟᱱ ᱦᱚᱸ ᱟᱨᱡᱟᱜᱼᱟ ᱪᱮᱫᱟᱜ ᱥᱮ ᱟᱛᱳ ᱚᱲᱟᱜ ᱨᱮ ᱠᱚᱢ ᱚᱞᱚᱜ ᱯᱟᱲᱦᱟᱣ ᱟᱠᱟᱱ ᱦᱚᱲ ᱠᱚᱫᱚ ᱢᱟᱱᱮ ᱫᱚᱢᱮ ᱢᱟᱨᱟᱝ ᱟᱨ ᱥᱟᱺᱜᱤᱧ ᱠᱟᱹᱱᱦᱤ ᱦᱚᱸ ᱟᱸᱡᱚᱢ ᱵᱟᱝ ᱥᱟᱱᱟ ᱠᱚᱣᱟ ᱟᱨ ᱢᱤᱫᱴᱟᱹᱝ ᱚᱠᱛᱚ ᱨᱮᱱᱟᱜ ᱦᱚᱸ ᱱᱤᱛᱚᱝ ᱟᱹᱰᱤ ᱢᱚᱦᱚᱛ ᱢᱮᱱᱟᱜᱼᱟ ᱟᱨ ᱱᱮᱛᱟᱨ ᱧᱮᱞᱟᱵᱚᱱ ᱰᱷᱮᱹᱨ ᱠᱟᱭᱛᱮ ᱰᱷᱮᱹᱨ ᱚᱠᱛᱚ ᱵᱟᱵᱚᱱ ᱮᱢ ᱫᱟᱲᱮᱭᱟᱜᱼᱟ ᱚᱱᱟᱛᱮ ᱠᱚᱢ ᱚᱠᱛᱚᱚᱨ ᱰᱷᱮᱹᱨ ᱡᱤᱱᱤᱥ ᱵᱟᱰᱟᱭ ᱟᱨ ᱥᱟᱹᱨᱤᱭᱟᱜ ᱵᱟᱰᱟᱭ ᱡᱚᱝ ᱞᱟᱹᱜᱤᱫ ᱫᱚ ᱟᱭᱢᱟ ᱦᱚᱲ ᱜᱮ ᱚᱠᱛᱚ ᱠᱚ ᱮᱢ ᱫᱟᱲᱮᱭᱟᱜᱼᱟ ᱟᱨ ᱠᱷᱟᱴᱚ ᱠᱟᱹᱱᱦᱤ ᱫᱚ ᱢᱚᱡᱽ ᱛᱮᱠᱚ ᱟᱸᱡᱚᱢ ᱟᱨ ᱟᱸᱡᱚᱢ ᱯᱩᱨᱟᱹᱣᱟ ᱡᱮ ᱥᱮᱲᱟ ᱠᱟᱹᱱᱦᱤ ᱦᱩᱭᱩᱜᱼᱟ ᱮᱱᱠᱷᱟᱱ ᱫᱚ ᱩᱱᱟᱹᱜ ᱜᱷᱟᱹᱲᱤᱡ ᱵᱟᱝᱠᱚ ᱟᱸᱡᱚᱢᱟ ᱟᱫᱷᱟ ᱟᱫᱷᱟ ᱟᱸᱡᱚᱢ ᱞᱮᱠᱷᱟᱱ ᱚᱱᱟ ᱨᱮᱱᱟᱜ ᱡᱚᱥ ᱛᱮᱫ ᱫᱚ ᱵᱟᱝ ᱠᱚ ᱵᱟᱰᱟᱭ ᱧᱟᱢ ᱫᱟᱲᱮᱭᱟᱜᱼᱟ ᱚᱱᱟᱛᱮ ᱯᱟᱹᱦᱤᱞ ᱠᱷᱚᱡ ᱜᱮ ᱟᱵᱚᱣᱟᱜ ᱦᱟᱲᱟᱢ ᱵᱤᱫᱟᱹᱞ ᱠᱷᱚᱡ ᱜᱮ ᱠᱟᱹᱱᱦᱤ ᱠᱚ ᱢᱮᱱᱟᱜ ᱟᱹᱜᱩ ᱟᱠᱟᱫᱟ ᱟᱨ ᱰᱷᱮᱹᱨ ᱠᱟᱭᱛᱮ ᱥᱤᱠᱷᱱᱟᱹᱛ ᱧᱟᱢᱚᱜ ᱞᱮᱠᱟᱱ ᱠᱟᱹᱱᱦᱤ ᱡᱟᱦᱟᱸ ᱠᱚ ᱨᱚᱲᱮᱫ ᱫᱚ ᱚᱱᱟ ᱠᱚᱫᱚ ᱚᱱᱮ ᱠᱷᱟᱴᱚ ᱠᱟᱹᱱᱦᱤ ᱠᱷᱚᱡᱜᱮ ᱟᱭᱢᱟ ᱞᱮᱠᱟᱱ ᱡᱤᱣᱤ ᱡᱤᱵᱚᱱ ᱨᱮᱱᱟᱝ ᱠᱟᱛᱷᱟ ᱱᱟᱜᱟᱢ ᱨᱮᱱᱟᱝ ᱠᱟᱛᱷᱟ ᱠᱟᱹᱢᱤ ᱠᱟᱹᱥᱱᱤ ᱨᱮᱱᱟᱝ ᱠᱟᱛᱷᱟ ᱮᱱᱮᱡ ᱥᱮᱨᱮᱧ ᱨᱮᱱᱟᱝ ᱠᱟᱛᱷᱟ ᱡᱤᱵᱽ ᱡᱤᱭᱟᱹᱞᱤ ᱠᱚᱣᱟᱜ ᱠᱟᱛᱷᱟ ᱚᱱᱟ ᱱᱟᱜᱟᱢ ᱠᱟᱛᱷᱟ ᱵᱟᱰᱟᱭ ᱟᱨ ᱵᱩᱜᱤ ᱵᱟᱹᱲᱤᱡ ᱠᱟᱛᱷᱟ ᱵᱟᱰᱟᱭ ᱡᱚᱝ ᱱᱚᱣᱟ ᱟᱹᱰᱤ ᱥᱚᱨᱮᱥ ᱮ ᱩᱫᱩᱜ ᱥᱚᱫᱚᱨᱟ ᱚᱱᱟᱛᱮ ᱠᱷᱟᱴᱚ ᱠᱟᱹᱱᱦᱤ ᱜᱮ ᱜᱤᱫᱟᱹᱨ ᱠᱚᱴᱷᱮᱱ ᱫᱚ ᱥᱚᱨᱮᱥᱟ ᱟᱨ ᱵᱟᱰᱟᱭ ᱡᱚᱝᱨᱮ ᱟᱹᱠᱤᱞ ᱥᱮᱬᱟ ᱠᱚ ᱧᱟᱢᱟ ᱟᱨ ᱱᱟᱯᱟᱭ ᱦᱚᱨ ᱰᱟᱦᱟᱨᱛᱮ ᱛᱟᱲᱟᱢ ᱨᱮᱱᱟᱜ ᱟᱹᱠᱷᱤᱨ ᱨᱮᱱᱟᱜ ᱢᱤᱫᱴᱟᱹᱝ ᱟᱞᱦᱟ ᱦᱚᱸᱠᱚ ᱧᱟᱢᱟ ᱚᱱᱟᱛᱮ ᱠᱷᱟᱴᱚ ᱠᱟᱹᱱᱦᱤ ᱫᱚ ᱜᱤᱫᱟᱹᱨ ᱩᱢᱮᱹᱨ ᱠᱚ ᱞᱟᱹᱜᱤᱫ ᱫᱚ ᱟᱹᱰᱤ ᱥᱚᱨᱮᱥ ᱟᱨ ᱡᱚᱛᱷᱟᱛᱟ